ᱤᱧ ᱥᱟᱱᱟᱢ ᱠᱚᱧ ᱵᱟᱲᱟᱭ ᱦᱚᱪᱚᱭᱮᱫ ᱯᱮᱭᱟ ᱡᱮ ᱟᱵᱚ ᱯᱤᱴᱷᱟᱹ ᱡᱟᱹᱛᱤᱭᱚ ᱡᱮ ᱢᱤᱫᱴᱮᱡ ᱥᱩᱱᱩᱢ ᱯᱤᱴᱷᱟᱹ ᱰᱩᱢᱵᱩᱜ ᱟᱨ ᱡᱤᱞ ᱯᱤᱴᱷᱟᱹ ᱟᱨ ᱨᱩᱴᱤ